ᱤᱧ ᱫᱚ ᱠᱟᱹᱴᱤᱡ ᱠᱷᱚᱱ ᱫᱚ ᱟᱞᱮ ᱟᱹᱛᱩ ᱤᱥᱠᱩᱞ ᱯᱨᱟᱭᱢᱟᱨᱤ ᱨᱤᱧ ᱯᱟᱲᱦᱟᱣ ᱟᱠᱟᱱᱟ ᱚᱸᱰᱮ ᱠᱷᱚᱱᱜᱮ ᱤᱧᱟᱹᱜ ᱯᱟᱲᱦᱟᱜ ᱨᱮᱱᱟᱜ ᱮᱛᱚᱦᱚᱵ ᱫᱚ ᱚᱸᱰᱮ ᱟᱞᱮ ᱥᱩᱨ ᱥᱩᱯᱩᱨ ᱨᱮᱱᱜᱮ ᱢᱤᱫᱴᱟᱱ ᱢᱟᱥᱴᱟᱨᱮ ᱛᱟᱦᱮᱸᱠᱟᱱᱟ ᱟᱹᱰᱤ ᱱᱟᱯᱟᱭ ᱟᱹᱰᱤ ᱟᱹᱰᱤ ᱢᱚᱡᱽᱛᱮ ᱵᱩᱡᱷᱟᱹᱣ ᱠᱟᱛᱮ ᱮ ᱯᱟᱲᱦᱟᱣᱮᱫ ᱞᱮ ᱛᱟᱦᱮᱸᱱᱟ ᱟᱨ ᱟᱭᱢᱟᱜᱟᱱ ᱜᱟᱛᱮ ᱟᱭᱢᱟ ᱵᱚᱱᱫᱷᱩ ᱵᱟᱱᱫᱷᱚᱵ ᱠᱚ ᱛᱟᱦᱮᱸᱠᱟᱱ ᱛᱤᱧᱟᱹ ᱤᱱᱟᱹᱯᱚᱨ ᱚᱸᱰᱮ ᱚᱣᱟᱱ ᱴᱩ ᱛᱷᱨᱤ ᱯᱷᱳᱨ ᱯᱷᱳᱨ ᱦᱟᱨᱤᱡ ᱯᱟᱲᱦᱟᱣ ᱠᱟᱛᱮ ᱤᱧ ᱯᱚᱱᱰᱤᱛ ᱨᱚᱜᱷᱩᱱᱟᱛᱷ ᱢᱩᱨᱢᱩ ᱟᱵᱟᱥᱤᱠ ᱤᱥᱠᱩᱞ ᱥᱟᱦᱮᱵᱰᱟᱝᱜᱟᱨᱤᱧ ᱵᱷᱩᱨᱛᱤᱭᱮᱱᱟ ᱚᱸᱰᱮ ᱵᱷᱩᱨᱛᱤ ᱯᱷᱟᱭᱤᱵ ᱠᱷᱚᱱ ᱡᱚᱠᱷᱚᱱᱤᱧ ᱵᱷᱩᱨᱛᱤᱭᱮᱱᱟ ᱚᱠᱚᱭ ᱦᱚᱸ ᱵᱟᱹᱧ ᱪᱤᱱᱦᱟᱹᱯ ᱠᱚᱣᱟ ᱚᱱᱠᱟᱱ ᱚᱱᱠᱟᱱ ᱵᱚᱛᱚᱨᱟᱱ ᱡᱟᱭᱜᱟ ᱟᱨ ᱚᱱᱠᱟᱱ ᱩᱱᱟᱹᱜ ᱜᱟᱱ ᱦᱚᱲ ᱛᱟᱞᱟᱨᱮ ᱤᱧᱫᱚ ᱵᱟᱹᱧ ᱛᱟᱦᱮᱸ ᱵᱟᱲᱟᱣᱟᱠᱟᱱᱟ ᱠᱟᱹᱴᱤᱡ ᱠᱷᱚᱱᱜᱮ ᱟᱭᱳ ᱵᱟᱵᱟ ᱥᱟᱞᱟᱜ ᱵᱚᱭᱦᱟ ᱵᱩᱦᱤᱱ ᱥᱟᱞᱟᱜ ᱚᱲᱟᱜ ᱨᱮᱜᱤᱧ ᱛᱟᱦᱮᱸ ᱵᱟᱲᱟᱣ ᱠᱟᱱᱟ ᱠᱳᱱᱳ ᱫᱤᱱᱳ ᱤᱧ ᱮᱠᱞᱟ ᱚᱠᱟᱛᱮᱦᱚᱸ ᱵᱟᱹᱧ ᱥᱮᱱ ᱵᱟᱲᱟᱣᱟᱠᱟᱱᱟ ᱟᱨ ᱤᱧ ᱡᱚᱠᱷᱚᱱ ᱯᱟᱭᱤᱵᱽᱨᱮ ᱛᱚᱠᱷᱚᱱ ᱠᱟᱹᱴᱤᱡ ᱜᱤᱧ ᱛᱟᱦᱮᱸᱠᱟᱱᱟ ᱟᱨ ᱯᱷᱟᱭᱤᱵᱽ ᱨᱮᱠᱚ ᱤᱫᱤ ᱦᱚᱴᱚᱣ ᱟᱠᱟᱫᱤᱧᱟ ᱵᱟᱨᱦᱮ ᱛᱮ ᱟᱹᱰᱤ ᱵᱚᱛᱚᱨᱛᱮ ᱤᱧ ᱛᱚᱠᱷᱚᱱ ᱠᱚ ᱞᱟᱹᱭ ᱦᱚᱴᱚᱣᱟᱹᱧ ᱠᱟᱱᱟ ᱡᱮ ᱟᱢᱫᱚ ᱟᱢ ᱮᱠᱞᱟᱜᱮ ᱛᱟᱦᱮᱱ ᱦᱩᱭᱩᱜ ᱛᱟᱢᱟ ᱩᱱᱟᱹᱜ ᱜᱟᱱ ᱜᱟᱛᱮ ᱩᱱᱟᱹᱜ ᱜᱟᱱ ᱜᱤᱫᱽᱨᱟᱹ ᱩᱱᱟᱹᱜ ᱜᱟᱱ ᱜᱟᱛᱮ ᱢᱮᱱᱟᱜ ᱠᱚᱣᱟ ᱩᱱᱠᱩ ᱥᱟᱞᱟᱜ ᱤᱧᱫᱚ ᱫᱚᱢᱮ ᱫᱚᱢᱮᱧ ᱨᱟᱜ ᱮᱫ ᱠᱟᱱ ᱛᱟᱦᱮᱸᱱᱟ ᱟᱭᱚ ᱵᱟᱵᱟ ᱫᱤᱥᱟᱹᱛᱮ ᱚᱲᱟᱜ ᱫᱤᱥᱟᱹ ᱛᱮ ᱚᱲᱟᱜ ᱨᱮᱱ ᱜᱟᱛᱮ ᱠᱚ ᱫᱤᱥᱟᱹᱛᱮ ᱤᱱᱟᱹ ᱯᱚᱨ ᱯᱚᱨ ᱤᱧᱫᱚ ᱚᱸᱰᱮ ᱟᱭᱢᱟ ᱞᱮᱠᱟᱱ ᱜᱟᱛᱮ ᱠᱚ ᱦᱩᱭᱮᱱ ᱛᱤᱧᱟᱹ ᱠᱩᱲᱤ ᱵᱚᱱᱫᱷᱩ ᱠᱚᱲᱟ ᱵᱚᱱᱫᱷᱩ ᱟᱨ ᱢᱟᱥᱴᱟᱨ ᱦᱚᱸ ᱟᱹᱰᱤ ᱱᱟᱯᱟᱭ ᱱᱟᱯᱟᱭ ᱠᱚ ᱛᱟᱦᱮᱸᱠᱟᱱᱟ ᱟᱹᱰᱤ ᱱᱟᱯᱟᱭᱠᱚ ᱯᱟᱲᱦᱟᱣᱮᱫ ᱞᱮ ᱛᱟᱦᱮᱸᱱᱟ ᱟᱨ ᱡᱚᱢ ᱧᱩ ᱦᱚᱸ ᱟᱹᱰᱤ ᱱᱟᱯᱟᱭ ᱠᱚ ᱮᱢᱟᱞᱮ ᱠᱟᱱ ᱛᱟᱦᱮᱸᱱᱟ ᱚᱸᱰᱮ ᱜᱮ ᱤᱧ ᱴᱮᱱ ᱫᱷᱟᱹᱨᱤᱡ ᱴᱮᱱ ᱫᱷᱟᱹᱨᱤᱡ ᱤᱧ ᱯᱟᱲᱦᱟᱣᱮᱱᱟ ᱚᱸᱰᱮ ᱜᱮ ᱤᱧ ᱢᱟᱫᱽᱫᱷᱚᱢᱤᱠᱤᱧ ᱮᱢᱠᱮᱫᱟ ᱢᱟᱱᱠᱚᱲᱨᱮ ᱢᱟᱱᱠᱚᱲ ᱵᱚᱭᱮᱡ ᱠᱚᱞᱮᱡᱽ ᱨᱮ ᱤᱥᱠᱩᱞ ᱨᱮ ᱵᱚᱭᱮᱡ ᱤᱥᱠᱩᱞ ᱨᱮ ᱤᱱᱟᱹᱯᱚᱨ ᱤᱧᱫᱚ ᱚᱸᱰᱮ ᱠᱷᱚᱱᱤᱧ ᱩᱰᱩᱠᱮᱱᱟ ᱪᱮᱫᱟᱜ ᱥᱮ ᱚᱸᱰᱮ ᱫᱚ ᱴᱮᱱ ᱫᱷᱟᱹᱨᱤᱡᱜᱮ ᱛᱟᱦᱮᱸᱠᱟᱱᱟ ᱤᱱᱟᱹᱯᱚᱨ ᱤᱧ ᱪᱟᱞᱟᱣᱮᱱᱟᱹᱧ ᱟᱞᱮ ᱟᱹᱛᱩ ᱯᱟᱥᱮᱨᱮ ᱢᱤᱫᱴᱟᱝ ᱤᱥᱠᱩᱞ ᱛᱟᱦᱮᱸᱠᱟᱱᱟ ᱚᱸᱰᱮ ᱫᱚ ᱮᱭᱤᱪ ᱮᱥ ᱦᱟᱨᱤᱡ ᱛᱟᱦᱮᱸᱠᱟᱱᱟ ᱛᱟᱞᱦᱮ ᱤᱧ ᱚᱸᱰᱮ ᱮᱭᱤᱪ ᱮᱥᱤᱧ ᱮᱢᱠᱮᱫᱟ ᱚᱸᱰᱮ ᱦᱚᱸ ᱱᱟᱣᱟᱱ ᱜᱟᱛᱮ ᱱᱟᱣᱟᱱ ᱵᱚᱱᱫᱷᱩ ᱵᱟᱱᱫᱷᱚᱵ ᱠᱚ ᱦᱩᱭᱮᱱ ᱛᱤᱧᱟᱹ ᱤᱱᱟᱹᱯᱚᱨ ᱤᱧ ᱛᱤᱱᱢᱟᱥ ᱡᱚᱠᱷᱚᱱ ᱥᱚᱢᱚᱭᱤᱧ ᱧᱟᱢᱠᱮᱫᱟ ᱛᱚᱠᱷᱚᱱ ᱚᱱᱟ ᱛᱤᱱ ᱢᱟᱥ ᱨᱮ ᱤᱧ ᱟᱭᱚ ᱵᱟᱵᱟ ᱠᱤᱱ ᱞᱟᱹᱭ ᱠᱮᱫᱟ ᱛᱤᱱ ᱢᱟᱥ ᱫᱚ ᱪᱚᱫ ᱮᱢ ᱪᱮᱠᱟᱹᱭᱟ ᱛᱟᱦᱞᱮ ᱚᱲᱟᱜᱨᱮ ᱫᱩᱲᱩᱵ ᱵᱟᱝ ᱠᱟᱛᱮ ᱛᱤᱱ ᱢᱟᱥ ᱨᱮᱱᱟᱜ ᱢᱤᱫᱴᱮᱱ ᱠᱳᱨᱥ ᱠᱚᱨᱟᱣ ᱢᱮ ᱰᱤᱯᱞᱳᱢᱟᱭ ᱢᱮ ᱠᱤᱱᱛᱩ ᱛᱤᱱ ᱢᱟᱥ ᱨᱮᱛᱚ ᱠᱤ ᱰᱤᱯᱞᱳᱢᱟ ᱫᱚ ᱵᱟᱝ ᱦᱩᱭᱩᱜᱼᱟ ᱚᱱᱟᱛᱮ ᱤᱧ ᱢᱤᱫ ᱵᱚᱪᱷᱚᱨ ᱨᱮᱱᱟᱜ ᱠᱚᱢᱯᱤᱭᱩᱴᱟᱨᱤᱧ ᱰᱤᱯᱞᱳᱢᱟ ᱠᱮᱫᱟ ᱤᱱᱟᱹ ᱢᱤᱫ ᱵᱚᱪᱷᱚᱨ ᱰᱤᱯᱞᱳᱢᱟ ᱠᱟᱛᱮ ᱤᱧ ᱛᱟᱨᱯᱚᱨᱮ ᱠᱚᱞᱮᱡᱽ ᱨᱤᱧ ᱵᱷᱩᱨᱛᱤᱭᱮᱱᱟ ᱢᱤᱫ ᱵᱚᱪᱷᱚᱨ ᱰᱤᱯᱞᱳᱢᱟ ᱠᱟᱛᱮ ᱛᱟᱨᱯᱚᱨᱮ ᱠᱚᱞᱮᱡᱽ ᱨᱤᱧ ᱵᱷᱩᱨᱛᱤᱭᱮᱱᱟ ᱠᱚᱞᱮᱡᱽ ᱮᱯᱞᱤᱠᱮᱥᱚᱱ ᱯᱷᱚᱨᱢ ᱤᱧ ᱯᱷᱤᱞᱟᱯ ᱠᱮᱫᱟ ᱤᱱᱟᱹᱯᱚᱨ ᱡᱮᱫᱤᱱ ᱦᱤᱞᱳᱜ ᱵᱷᱮᱨᱤᱯᱷᱤᱠᱮᱥᱚᱱ ᱦᱩᱭᱩᱜᱼᱟ ᱩᱱᱦᱤᱞᱳᱜ ᱤᱧ ᱠᱚᱞᱮᱡᱤᱧ ᱦᱮᱡ ᱟᱠᱟᱱᱟ ᱮᱱᱦᱤᱞᱳᱜ ᱤᱧ ᱟᱹᱰᱤ ᱵᱚᱛᱚᱨ ᱫᱚᱢᱮᱧ ᱨᱟᱜ ᱮᱫᱟ ᱟᱫᱚ ᱤᱧ ᱵᱟᱵᱟᱭ ᱢᱤᱛᱟᱹᱧ ᱠᱟᱱᱟ ᱟᱢ ᱡᱩᱫᱤ ᱩᱱᱟᱹᱜ ᱞᱟᱴᱩ ᱠᱟᱛᱮ ᱡᱩᱫᱤᱢ ᱨᱟᱜ ᱦᱚᱢᱚᱨᱟ ᱛᱟᱦᱞᱮ ᱱᱤᱛᱳᱜ ᱨᱟᱜ ᱦᱚᱢᱚᱨ ᱠᱟᱛᱮ ᱫᱷᱤᱱᱟᱹᱱ ᱵᱮᱲᱟ ᱡᱚᱠᱷᱚᱱ ᱟᱢ ᱮᱥᱠᱟᱨ ᱡᱟᱦᱟᱸᱛᱮ ᱪᱟᱞᱟᱜ ᱦᱤᱡᱩᱜ ᱦᱩᱭᱩᱜ ᱛᱟᱢᱟ ᱛᱚᱠᱷᱚᱱ ᱫᱚ ᱟᱢ ᱪᱮᱫ ᱮᱢ ᱪᱮᱠᱟᱹᱭᱟ ᱤᱱᱟᱹ ᱤᱧ ᱵᱟᱵᱟ ᱥᱟᱸᱦᱚᱥᱮ ᱮᱢᱟᱫᱤᱧᱟᱹ ᱥᱟᱸᱦᱚᱥ ᱠᱟᱛᱮ ᱢᱮᱱ ᱮᱫᱟᱭ ᱤᱧ ᱢᱤᱱᱟᱹᱧᱟᱛᱚ ᱡᱟᱦᱟᱸᱱᱟᱜ ᱜᱮ ᱪᱤᱠᱟᱹᱜᱼᱟ ᱤᱧ ᱢᱤᱱᱟᱹᱧᱟᱛᱚ ᱡᱚᱠᱷᱚᱱ ᱥᱟᱸᱦᱚᱥᱮᱭ ᱮᱢᱟᱣᱟᱫᱤᱧᱟ ᱤᱧ ᱢᱚᱱᱮ ᱠᱮᱴᱮᱡ ᱠᱟᱛᱮ ᱪᱟᱞᱟᱣᱱᱟᱹᱧ ᱥᱟᱱᱟᱢ ᱠᱤᱪᱷᱩ ᱵᱷᱮᱨᱤᱯᱷᱤᱠᱮᱥᱚᱱ ᱠᱟᱛᱮ ᱠᱚᱞᱮᱡ ᱦᱩᱸᱧ ᱡᱚᱭᱮᱱ ᱠᱮᱫᱟ ᱯᱨᱚᱛᱷᱚᱢ ᱫᱤᱱ ᱚᱠᱚᱭ ᱦᱚᱸ ᱵᱟᱹᱧ ᱪᱤᱱᱦᱟᱹᱯ ᱠᱚᱣᱟ ᱜᱚᱝᱠᱮ ᱛᱟᱠᱚ ᱦᱚᱸ ᱵᱟᱹᱧ ᱧᱮᱞ ᱵᱟᱲᱟᱣ ᱟᱠᱟᱫ ᱠᱚᱣᱟ ᱛᱚ ᱤᱧ ᱫᱚ ᱥᱟᱱᱛᱟᱲᱤᱛᱮ ᱚᱱᱟᱨᱥ ᱞᱟᱹᱜᱤᱫ ᱤᱧ ᱵᱷᱩᱨᱛᱤᱞᱮᱱᱟ ᱛᱚ ᱡᱚᱠᱷᱚᱱ ᱱᱟᱣᱟ ᱠᱚᱞᱮᱡᱽ ᱤᱥᱠᱩᱞ ᱞᱮᱠᱟ ᱫᱚ ᱠᱳᱱᱳ ᱥᱤᱥᱴᱮᱢ ᱵᱟᱹᱱᱩᱜᱼᱟ ᱡᱟᱦᱟᱸᱭᱜᱮ ᱡᱟᱦᱟᱸ ᱞᱮᱠᱟᱢ ᱥᱮᱱ ᱫᱟᱲᱮᱜ ᱤᱧ ᱛᱚ ᱟᱹᱰᱤ ᱵᱚᱛᱚᱨᱟᱱ ᱜᱤᱧ ᱟᱹᱭᱠᱟᱹᱣᱮᱫᱟ ᱪᱟᱞᱟᱣᱤᱱᱟᱹᱧ ᱪᱟᱞᱟᱣ ᱠᱟᱛᱮ ᱥᱤᱴ ᱥᱮᱸᱫᱽᱨᱟ ᱧᱟᱢ ᱠᱟᱛᱮ ᱤᱧ ᱫᱚ ᱤᱧ ᱮᱠᱞᱟᱜᱤᱧ ᱫᱩᱲᱩᱵ ᱟᱠᱟᱱᱟ ᱮᱠᱞᱟᱜᱮ ᱫᱩᱲᱩᱵ ᱠᱟᱛᱮ ᱛᱷᱚᱲᱟ ᱜᱟᱱ ᱜᱤᱫᱽᱨᱟᱹ ᱠᱚ ᱦᱮᱡ ᱮᱱᱟ ᱛᱟᱨᱯᱚᱨᱮ ᱟᱫᱚ ᱜᱟᱯᱟᱞᱢᱟᱨᱟᱜ ᱞᱮ ᱫᱷᱩᱨᱟᱹᱣᱮᱱᱟ ᱟᱫᱚ ᱤᱱᱟᱹᱯᱚᱨ ᱩᱱᱠᱩ ᱦᱚᱸ ᱱᱟᱣᱟ ᱱᱟᱣᱟ ᱤᱧ ᱦᱚᱸ ᱱᱟᱣᱟ ᱱᱟᱣᱟ ᱛᱟᱦᱞᱮ ᱟᱞᱮᱫᱚ ᱨᱚᱲ ᱨᱚᱯᱚᱲ ᱠᱟᱛᱮ ᱟᱫᱚᱞᱮ ᱜᱟᱛᱮᱭᱮᱱᱟ ᱢᱤᱫ ᱥᱚᱸᱜᱮ ᱛᱮᱜᱮ ᱯᱟᱲᱦᱟᱜ ᱛᱟᱨᱯᱚᱨᱮ ᱡᱟᱦᱟᱸᱱᱟᱜ ᱡᱚᱢ ᱧᱩ ᱦᱚᱸ ᱢᱤᱫ ᱥᱚᱸᱜᱮ ᱛᱮᱜᱮᱞᱮ ᱠᱚᱨᱟᱣᱮᱫ ᱛᱟᱦᱮᱸᱱᱟ ᱤᱱᱟᱹᱯᱚᱨ ᱡᱚᱠᱷᱚᱱ ᱚᱲᱟᱜ ᱞᱮ ᱦᱤᱡᱩᱜᱼᱟ ᱛᱚᱠᱷᱚᱱ ᱦᱚᱸ ᱟᱞᱟᱫᱟ ᱟᱞᱟᱫᱟ ᱟᱨ ᱚᱸᱰᱮ ᱫᱚᱛᱚ ᱟᱵᱚ ᱤᱥᱠᱩᱞ ᱞᱮᱠᱟ ᱫᱚ ᱯᱚᱨ ᱯᱚᱨ ᱠᱞᱟᱥ ᱫᱚ ᱵᱟᱝ ᱦᱩᱭᱩᱜᱼᱟ ᱚᱸᱰᱮ ᱫᱚ ᱟᱢ ᱢᱤᱫᱴᱮᱱ ᱠᱞᱟᱥ ᱛᱟᱦᱮᱱ ᱛᱟᱢᱟ ᱤᱱᱟᱹᱯᱚᱨ ᱟᱨ ᱢᱤᱫ ᱜᱷᱚᱱᱴᱟ ᱥᱮ ᱵᱟᱨ ᱜᱷᱚᱱᱴᱟ ᱯᱚᱨ ᱟᱨ ᱢᱤᱫᱴᱮᱱ ᱠᱞᱟᱥ ᱦᱩᱭᱩᱜᱼᱟ ᱤᱱᱟᱹ ᱡᱚᱠᱷᱚᱱ ᱯᱨᱚᱛᱷᱚᱢ ᱯᱨᱚᱛᱷᱚᱢ ᱱᱤᱭᱟᱹ ᱠᱚ ᱱᱤᱭᱟᱹ ᱠᱚ ᱧᱮᱞ ᱠᱟᱛᱮ ᱢᱚᱱᱮᱨᱮ ᱟᱹᱰᱤ ᱵᱚᱛᱚᱨ ᱪᱮᱫᱞᱮᱠᱟ ᱫᱟᱲᱮᱭᱟᱜᱼᱟᱹᱧ ᱥᱮ ᱵᱟᱹᱧ ᱫᱟᱲᱮᱭᱟᱜᱼᱟ ᱱᱤᱭᱟᱹ ᱟᱹᱰᱤ ᱵᱚᱛᱚᱨ ᱜᱮ ᱟᱹᱭᱠᱟᱹᱜ ᱠᱟᱱ ᱛᱟᱦᱮᱸᱱᱟ ᱤᱱᱟᱹᱯᱚᱨ ᱤᱧ ᱥᱮᱠᱮᱱᱰᱤᱭᱟᱨ ᱨᱤᱧ ᱡᱚᱠᱷᱚᱱᱤᱧ ᱨᱟᱠᱟᱯᱚᱜ ᱞᱟᱹᱜᱤᱜ ᱛᱚᱠᱷᱚᱱ ᱤᱧ ᱚᱱᱟ ᱥᱟᱸᱦᱚᱥ ᱡᱚᱜᱟᱲ ᱠᱟᱛᱮ ᱥᱮ ᱚᱲᱟᱜ ᱨᱮᱱ ᱦᱚᱲ ᱡᱚᱠᱷᱚᱱ ᱤᱧ ᱥᱟᱸᱦᱚᱥ ᱮᱢ ᱠᱟᱛᱮ ᱡᱚᱠᱷᱚᱱ ᱠᱩ ᱵᱩᱡᱷᱟᱹᱣᱟᱫᱤᱧᱟ ᱵᱟᱝ ᱱᱤᱭᱟᱹ ᱫᱚ ᱟᱞᱮ ᱟᱢ ᱜᱚᱲᱚ ᱥᱚᱯᱚᱦᱚᱫᱞᱮ ᱮᱢᱟᱢ ᱠᱟᱱᱟ ᱱᱤᱭᱟᱹ ᱯᱟᱲᱦᱟᱜ ᱫᱚ ᱥᱮ ᱱᱚᱣᱟ ᱠᱟᱢᱤᱦᱚᱨᱟ ᱠᱚᱫᱚ ᱟᱢᱟᱜ ᱠᱟᱱᱟ ᱟᱢᱜᱮ ᱱᱚᱣᱟᱠᱚ ᱠᱟᱢᱤᱦᱚᱨᱟ ᱫᱚ ᱠᱚᱨᱟᱣ ᱦᱩᱭᱩᱜ ᱛᱟᱢᱟ ᱟᱢᱜᱮ ᱯᱟᱲᱦᱟᱣ ᱠᱟᱛᱮ ᱢᱟᱨᱟᱝ ᱦᱚᱲ ᱦᱩᱭᱩᱜ ᱦᱩᱭᱩᱜ ᱛᱟᱢᱟ ᱟᱢ ᱢᱚᱡᱽᱴᱷᱤᱠᱛᱮᱢ ᱯᱟᱲᱦᱟᱜᱼᱟ ᱢᱚᱡᱽ ᱴᱷᱤᱠᱛᱮᱢ ᱚᱞᱟ ᱛᱚᱵᱮ ᱛᱚ ᱮᱢ ᱵᱷᱚᱵᱤᱥᱥᱚᱛ ᱨᱮ ᱟᱢᱟᱜ ᱠᱟᱴᱟᱛᱮᱢ ᱛᱤᱸᱜᱩᱱᱟ ᱛᱚᱵᱮ ᱛᱚ ᱟᱢ ᱵᱷᱚᱵᱤᱥᱥᱚᱛ ᱨᱮ ᱢᱟᱨᱟᱝ ᱦᱚᱲᱮᱢ ᱰᱟᱦᱟᱨᱮᱢ ᱧᱟᱢᱟ ᱩᱱᱟᱹᱜ ᱟᱱᱟᱴ ᱨᱮᱦᱚᱸ ᱤᱧ ᱟᱭᱳ ᱵᱟᱵᱟ ᱵᱟᱠᱤᱱ ᱵᱩᱡᱷᱟᱹᱣ ᱦᱚᱪᱚᱣᱟᱠᱟᱫᱤᱧᱟᱹ ᱡᱮ ᱟᱞᱮᱫᱚ ᱨᱮᱸᱜᱮᱡ ᱚᱲᱟᱜ ᱨᱮᱱ ᱦᱚᱲ ᱠᱟᱱᱟᱞᱮ ᱩᱱᱟᱹᱜ ᱠᱚᱥᱴᱚ ᱠᱟᱛᱮ ᱤᱧᱠᱤᱱ ᱯᱟᱲᱦᱟᱣ ᱦᱚᱪᱚᱣᱟᱠᱟᱫᱤᱧᱟᱹ ᱟᱨ ᱱᱤᱛᱳᱜ ᱤᱧ ᱱᱤᱭᱟᱹ ᱯᱚᱨᱡᱟᱭ ᱨᱤᱧ ᱛᱤᱸᱜᱩᱣᱟᱠᱟᱱᱟ ᱡᱚᱦᱟᱨ